ᱦᱮᱸ ᱱᱤᱭᱟᱹ ᱚᱠᱛᱚ ᱨᱮᱫᱚ ᱥᱮ ᱱᱤᱭᱟᱹ ᱵᱤᱫᱟᱹᱞ ᱨᱮᱫᱚ ᱛᱤᱨᱞᱟᱹ ᱠᱚ ᱟᱵᱚ ᱪᱤᱨᱜᱟᱹᱞᱟᱠᱟᱱ ᱛᱟᱵᱚᱱᱟᱠᱚ ᱵᱚᱫᱚᱞᱟᱠᱟᱱ ᱛᱟᱵᱚᱱᱟᱠᱚ ᱱᱤᱛᱚᱜ ᱚᱞ ᱯᱟᱲᱦᱟᱜ ᱠᱚ ᱥᱮᱬᱟ ᱟᱠᱟᱫᱟ ᱪᱮᱸᱜᱷᱟᱣᱟᱠᱟᱱᱟᱠᱚ ᱱᱤᱛᱚᱜ ᱟᱹᱰᱤ ᱞᱟᱹᱴᱩ ᱠᱟᱹᱢᱤ ᱞᱟᱹᱜᱤᱫ ᱥᱮ ᱯᱟᱲᱦᱟᱣ ᱞᱟᱹᱜᱤᱫ ᱵᱟᱦᱨᱮ ᱦᱚᱸᱠᱚ ᱵᱟᱦᱨᱮ ᱫᱤᱥᱚᱢ ᱨᱮ ᱪᱟᱞᱟᱣ ᱠᱟᱛᱮᱫ ᱚᱞ ᱯᱟᱲᱦᱟᱣ ᱦᱚᱸᱠᱚ ᱥᱮᱬᱟᱭᱮᱫ ᱛᱟᱵᱚᱱᱟ ᱟᱫᱚ ᱮᱸᱰᱮᱠᱷᱟᱱ ᱡᱟᱦᱟᱱ ᱵᱟᱫᱷᱟ ᱵᱤᱯᱚᱛᱛᱤ ᱦᱚᱸ ᱵᱟᱝ ᱦᱩᱭᱩᱜ ᱠᱟᱱ ᱛᱟᱠᱚᱣᱟ ᱟᱨ ᱱᱚᱝᱠᱟ ᱠᱟᱹᱢᱤ ᱦᱚᱸᱠᱚ ᱫᱟᱲᱮᱭ ᱠᱟᱫᱟ ᱡᱟᱦᱟᱸ ᱟᱠᱚᱣᱟᱜ ᱥᱤᱠᱷᱱᱟᱹᱛ ᱥᱮ ᱟᱠᱚᱣᱟᱜ ᱵᱩᱫᱽᱫᱷᱤ ᱡᱳᱨᱛᱮ ᱩᱱᱠᱩ ᱛᱮᱦᱮᱧ ᱞᱟᱦᱟ ᱫᱷᱟᱯ ᱨᱮᱠᱚ ᱪᱟᱞᱟᱣ ᱟᱠᱟᱱ ᱛᱟᱵᱚᱱᱟ ᱢᱟᱨᱟᱝ ᱢᱟᱨᱟᱝ ᱫᱷᱟᱯ ᱨᱮᱠᱚ ᱠᱟᱹᱢᱤ ᱠᱟᱱ ᱛᱟᱵᱚᱱᱟ ᱯᱟᱭᱞᱚᱴ ᱦᱚᱸᱠᱚ ᱦᱩᱭᱩᱜ ᱠᱟᱱ ᱛᱟᱵᱚᱱᱟ ᱨᱮᱹᱞ ᱰᱨᱟᱭᱵᱷᱟᱨ ᱦᱚᱸᱠᱚ ᱦᱩᱭᱩᱜ ᱠᱟᱱ ᱛᱟᱵᱚᱱᱟ ᱥᱮᱱᱟ ᱨᱮᱦᱚᱸ ᱠᱚ ᱠᱟᱹᱢᱤ ᱠᱟᱱ ᱛᱟᱵᱚᱱᱟ ᱱᱚᱝᱠᱟ ᱠᱟᱛᱮᱫ ᱟᱹᱰᱤ ᱢᱟᱱᱮ ᱫᱟᱢᱟᱱᱟᱱ ᱮᱱᱮᱢ ᱨᱮᱠᱚ ᱥᱮᱱ ᱥᱮᱴᱮᱨ ᱠᱟᱱ ᱛᱟᱵᱚᱱᱟ ᱛᱤᱨᱞᱟᱹ ᱠᱚ